ᱤᱧᱤᱧ ᱵᱟᱰᱟᱭᱟ ᱢᱚᱬᱮ ᱜᱚᱴᱮᱱ ᱰᱮᱴᱥ ᱛᱮᱭᱤᱥᱮ ᱡᱟᱱᱩᱣᱟᱨᱤ ᱱᱮᱛᱟᱡᱤᱭᱟᱜ ᱡᱚᱱᱢᱚ ᱪᱷᱟᱵᱵᱤᱥᱟ ᱡᱟᱱᱩᱣᱟᱨᱤ ᱯᱨᱚᱡᱟᱛᱚᱱᱛᱚᱨᱚ ᱫᱤᱵᱚᱥ ᱪᱳᱫᱽᱫᱳᱭ ᱯᱷᱮᱵᱽᱨᱩᱣᱟᱨᱤ ᱵᱷᱮᱞᱮᱱᱥᱴᱟᱭᱤᱱᱥ ᱰᱮ ᱛᱤᱨᱤᱥᱟ ᱡᱩᱱ ᱦᱩᱞ ᱢᱟᱦᱟ ᱯᱚᱱᱨᱳᱭ ᱟᱜᱚᱥᱴ ᱥᱟᱫᱷᱤᱱᱚᱛᱟ ᱫᱤᱵᱚᱥ ᱱᱤᱭᱟᱹ ᱠᱚᱜᱮ